ᱥᱮᱫᱟᱭ ᱵᱤᱫᱟᱹᱞ ᱠᱷᱚᱱ ᱫᱚ ᱱᱟᱦᱟᱜ ᱚᱠᱛᱚ ᱨᱮᱫᱚ ᱱᱚᱣᱟ ᱡᱮᱜᱮᱛ ᱟᱹᱰᱤ ᱜᱟᱱ ᱩᱛᱱᱟᱹᱣ ᱟᱠᱟᱱᱟ ᱱᱚᱣᱟ ᱵᱚᱫᱚᱞ ᱨᱮᱫᱚ ᱡᱚᱛᱚ ᱢᱟᱹᱱᱢᱤ ᱠᱚᱣᱟᱜ ᱠᱟᱹᱨᱤᱠᱚᱞ ᱜᱮ ᱢᱮᱱᱟᱜᱼᱟ ᱡᱚᱛᱚ ᱜᱮ ᱢᱟᱹᱱᱢᱤ ᱠᱚᱫᱚ ᱱᱚᱣᱟ ᱫᱚᱠᱚ ᱟᱹᱨᱩ ᱯᱷᱮᱨᱟᱣ ᱮᱫᱟ ᱞᱟᱦᱟ ᱛᱮᱫᱚ ᱵᱤᱨ ᱵᱩᱨᱩ ᱨᱮ ᱭᱟᱜ ᱫᱷᱤᱨᱤ ᱠᱷᱚᱸᱜᱚᱨ ᱠᱚᱨᱮ ᱠᱚ ᱛᱟᱦᱮᱱ ᱛᱟᱦᱮᱱ ᱠᱟᱱ ᱛᱟᱦᱮᱸᱜ ᱱᱤᱛᱚᱜ ᱫᱚ ᱢᱟᱨᱟᱝ ᱢᱟᱨᱟᱝ ᱫᱟᱞᱟᱱ ᱚᱲᱟᱜ ᱠᱚ ᱵᱮᱱᱟᱣ ᱮᱫᱟ ᱟᱨ ᱢᱟᱦᱟᱸ ᱨᱮ ᱞᱟᱦᱟᱛᱮ ᱵᱮᱨᱮᱞ ᱡᱤᱞ ᱠᱚ ᱡᱚᱢ ᱮᱫ ᱛᱟᱦᱮᱸᱜ ᱱᱤᱛᱚᱜ ᱫᱚ ᱚᱸᱰᱮ ᱱᱟᱱᱟ ᱨᱚᱠᱚᱢ ᱤᱥᱤᱱ ᱵᱟᱥᱟᱝ ᱠᱟᱛᱮᱠᱚ ᱡᱚᱢ ᱮᱫᱟ ᱟᱨ ᱩᱱᱤ ᱚᱠᱛᱚ ᱫᱚ ᱛᱟᱲᱟᱢ ᱛᱟᱲᱟᱢ ᱛᱮ ᱢᱤᱫ ᱡᱟᱭᱜᱟ ᱠᱷᱚᱱ ᱮᱴᱟᱜ ᱡᱟᱭᱜᱟ ᱠᱚ ᱪᱟᱞᱟᱜ ᱠᱟᱱ ᱛᱟᱦᱮᱸᱜᱼᱟ ᱚᱸᱰᱮ ᱱᱤᱛᱚᱜ ᱫᱚ ᱟᱹᱰᱤ ᱨᱚᱠᱚᱢ ᱢᱚᱴᱚᱨ ᱜᱟᱹᱰᱤ ᱟᱨ ᱨᱮᱞ ᱜᱟᱹᱰᱤ ᱠᱚ ᱟᱨ ᱦᱚᱸ ᱩᱰᱟᱹᱱ ᱜᱟᱹᱰᱤ ᱠᱚᱠᱚ ᱵᱮᱱᱟᱣ ᱟᱠᱟᱫᱟ ᱢᱟᱦᱟᱸ ᱨᱮ ᱵᱟᱝ ᱪᱟᱞᱟᱜ ᱜᱟᱱᱚᱜ ᱠᱟᱱ ᱛᱟᱦᱮᱱ ᱚᱸᱰᱮ ᱦᱚᱸᱠᱚ ᱪᱟᱞᱟᱣ ᱫᱟᱲᱮᱭᱟᱜ ᱠᱟᱱᱟ ᱱᱤᱛᱚᱜ ᱫᱚ ᱚᱱᱟ ᱥᱮᱫ ᱛᱮ ᱫᱷᱟᱹᱨᱛᱤ ᱫᱚ ᱟᱹᱰᱤ ᱵᱚᱫᱚᱞ ᱟᱠᱟᱱᱟ